ᱤᱧ ᱤᱧᱨᱮᱱ ᱵᱚᱭᱦᱟ ᱜᱮ ᱯᱩᱨᱟᱹ ᱢᱩᱪᱟᱹᱫ ᱫᱷᱟᱹᱵᱤᱡ ᱥᱮᱪᱮᱫ ᱤᱧ ᱠᱷᱚᱡᱚᱜᱼᱟ ᱪᱮᱫᱟᱜ ᱥᱮ ᱩᱱᱤ ᱵᱚᱭᱦᱟ ᱡᱩᱫᱤ ᱥᱮᱪᱮᱫᱼᱮ ᱯᱩᱨᱟᱹ ᱫᱷᱟᱵᱤᱡ ᱢᱩᱪᱟᱹᱫ ᱫᱷᱟᱹᱵᱤᱡᱼᱮ ᱥᱮᱪᱮᱫᱚᱜᱼᱟ ᱛᱟᱦᱚᱞᱮ ᱠᱷᱟᱱ ᱩᱱᱤ ᱡᱟᱦᱟᱱᱟᱜ ᱪᱟᱹᱠᱨᱤᱭ ᱧᱟᱢ ᱞᱮᱠᱷᱟᱱ ᱟᱭᱟᱜ ᱥᱚᱝᱥᱟᱨ ᱡᱤᱭᱚᱱ ᱨᱮ ᱥᱚᱝᱥᱟᱨ ᱡᱤᱭᱚᱱ ᱨᱮ ᱥᱚᱢᱚᱥᱥᱟ ᱵᱟᱝ ᱦᱩᱭᱭᱩᱜᱼᱟ ᱟᱨ ᱡᱩᱫᱤ ᱩᱱᱤ ᱥᱮᱪᱮᱫ ᱵᱟᱝ ᱛᱟᱦᱮᱱ ᱛᱟᱭᱠᱷᱟᱱ ᱪᱟᱹᱠᱨᱤ ᱦᱚᱸ ᱵᱟᱭ ᱧᱟᱢ ᱠᱷᱟᱱ ᱛᱟᱦᱚᱞᱮ ᱟᱭᱟᱜ ᱥᱚᱝᱥᱟᱨ ᱫᱚ ᱟᱹᱰᱤ ᱥᱚᱢᱚᱥᱥᱟ ᱨᱮ ᱯᱟᱲᱟᱜ ᱛᱟᱭᱟ ᱚᱱᱟ ᱛᱮ ᱤᱧ ᱫᱚᱧ ᱢᱮᱱᱟ ᱤᱧ ᱵᱚᱭᱦᱟ ᱫᱚ ᱥᱮᱪᱮᱫ ᱢᱩᱪᱟᱹᱫ ᱫᱷᱟᱹᱵᱤᱡᱼᱮ ᱥᱮᱪᱮᱫᱚᱜ ᱢᱟ